ᱦᱮᱞᱚ ᱪᱮᱫ ᱠᱷᱚᱵᱚᱨ ᱪᱮᱫ ᱦᱤᱡᱩᱜ ᱠᱟᱱᱟ ᱥᱟᱢᱟᱝ ᱨᱮᱫᱚ ᱯᱟᱛᱟ ᱚᱱᱟ ᱥᱚᱡᱱᱟ ᱯᱟᱛᱟ ᱚᱻ ᱴᱷᱤᱠ ᱜᱮᱭᱟ ᱦᱤᱡᱩᱜ ᱢᱮ ᱛᱤᱥᱮᱢ ᱦᱤᱡᱩᱜᱼᱟ ᱪᱮᱫ ᱞᱮᱠᱟᱱ ᱪᱤᱲᱤᱢ ᱦᱟᱛᱟᱣᱟ ᱚᱱᱟ ᱦᱤᱥᱟᱹᱵ ᱛᱮ ᱯᱞᱟᱥᱴᱤᱠ ᱨᱮᱱᱟᱜ ᱢᱮᱱᱟᱜᱼᱟ ᱤᱱᱟᱹ ᱠᱟᱛᱮᱫ ᱚᱱᱟ ᱥᱤᱴᱤ ᱜᱳᱞ ᱨᱮᱱᱟᱜ ᱢᱮᱱᱟᱜᱼᱟ ᱟᱨ ᱵᱮᱥᱞᱮᱴ ᱠᱚ ᱢᱮᱱᱟᱜᱼᱟ ᱚᱠᱟᱴᱟᱜ ᱮᱢ ᱦᱟᱛᱟᱣᱟ ᱵᱮᱥ ᱞᱩᱛᱩᱨ ᱨᱮᱱᱟᱜ ᱫᱚ ᱰᱷᱮᱨ ᱰᱷᱮᱨ ᱫᱟᱢ ᱨᱮᱱᱟᱜ ᱦᱚᱸ ᱢᱮᱱᱟᱜ ᱜᱮᱭᱟ ᱯᱚᱧᱪᱟᱥ ᱥᱟᱹᱴ ᱴᱟᱠᱟ ᱰᱮᱲᱥᱚ ᱴᱟᱠᱟ ᱫᱩᱥᱚ ᱟᱲᱟᱭᱥᱚ ᱚᱱᱠᱟ ᱜᱮ ᱠᱚᱢ ᱫᱟᱢ ᱨᱮᱱᱟᱜ ᱦᱚᱸ ᱢᱮᱱᱟᱜᱼᱟ ᱰᱷᱮᱨ ᱫᱟᱢ ᱨᱮᱱᱟᱜ ᱦᱚᱸ ᱢᱮᱱᱟᱜᱼᱟ ᱪᱮᱫ ᱞᱮᱠᱟᱱᱟᱜ ᱮᱢ ᱠᱤᱨᱤᱧᱟ ᱮᱱᱛᱮᱫ ᱟᱢᱟᱜ ᱥᱟᱢᱚᱨᱛᱷᱚ ᱦᱤᱥᱟᱹᱵ ᱛᱮ ᱢᱚᱡᱽ ᱟᱜ ᱢᱮᱱᱟᱜ ᱥᱮᱫᱚ ᱮᱠᱫᱚᱢ ᱰᱮᱲᱥᱚ ᱴᱟᱠᱟ ᱨᱮᱱᱟᱜ ᱯᱟᱜᱽᱨᱟᱢ ᱠᱤᱨᱤᱧ ᱞᱮᱠᱷᱟᱱ ᱫᱚ ᱮᱠᱫᱚᱢ ᱟᱹᱰᱤ ᱡᱷᱟᱠᱟᱥ ᱠᱟᱡᱚᱞ ᱠᱟᱡᱚᱞ ᱚᱱᱟ ᱵᱮᱨᱮᱱᱰ ᱦᱤᱥᱟᱹᱵ ᱛᱮ ᱟᱢ ᱡᱩᱫᱤ ᱞᱟᱠᱥᱢᱤ ᱨᱮᱱᱟᱜ ᱮᱢ ᱦᱟᱛᱟᱣᱟ ᱛᱟᱦᱚᱞᱮ ᱫᱚ ᱞᱟᱠᱥᱢᱤ ᱨᱮᱱᱟᱜ ᱫᱚ ᱢᱤᱫᱥᱚ ᱠᱩᱲᱤ ᱴᱟᱠᱟ ᱠᱟᱛᱤᱧ ᱟᱹᱠᱷᱟᱨᱤᱧ ᱮᱫᱟ ᱟᱨ ᱮᱴᱟᱜ ᱵᱮᱨᱮᱱᱰ ᱨᱮᱱᱟᱜ ᱦᱚᱸ ᱢᱮᱱᱟᱜᱼᱟ ᱚᱱᱟ ᱠᱚᱫᱚ ᱫᱟᱢ ᱰᱷᱮᱨ ᱜᱮᱭᱟ ᱚᱱᱠᱟ ᱢᱤᱫᱥᱚ ᱟᱹᱥᱤ ᱦᱮᱸ ᱜᱟᱰᱟᱨ ᱦᱮᱱᱟᱜ ᱜᱮᱭᱟ ᱪᱚᱞᱤᱥ ᱴᱟᱠᱟ ᱠᱟᱛᱮᱫ ᱟᱹᱰᱤ ᱢᱚᱡᱽ ᱜᱟᱰᱟᱨ ᱟᱹᱰᱤ ᱪᱮᱨᱦᱟ ᱟᱹᱰᱤ ᱠᱷᱟᱱ ᱟᱹᱰᱤ ᱪᱮᱨᱦᱟ ᱧᱮᱞᱛᱮᱜᱮᱢ ᱧᱮᱞ ᱞᱮᱠᱷᱟᱱ ᱜᱮ ᱮᱠᱫᱚᱢ ᱦᱟᱛᱟᱣᱜᱮ ᱥᱟᱱᱟ ᱢᱮᱭᱟ ᱦᱤᱡᱩᱜ ᱢᱮ ᱟᱨ ᱵᱟᱠᱷᱟᱱ ᱚᱱᱟ ᱦᱚᱞᱟ ᱜᱮ ᱢᱟᱞᱤᱧ ᱩᱞᱟᱹᱣ ᱟᱠᱟᱫᱼᱟ ᱟᱨ ᱵᱟᱠᱷᱟᱱ ᱵᱟᱠᱷᱟᱱ ᱱᱟᱦᱟᱜ ᱠᱚ ᱦᱟᱛᱟᱣ ᱪᱟᱵᱟᱭᱟᱠᱚ ᱟᱞᱛᱟ ᱱᱚᱠ ᱯᱟᱹᱞᱤᱥ ᱠᱚ ᱟᱪᱷᱟ ᱦᱤᱡᱩᱜ ᱢᱮᱥᱮ ᱛᱷᱚᱲᱟ ᱛᱷᱚᱲᱤᱛᱤᱧ ᱮᱢᱟᱣᱟᱢᱟ ᱡᱚᱛᱚ ᱜᱮ ᱦᱮᱱᱟᱜᱼᱟ ᱟᱞᱛᱟ ᱦᱚᱸ ᱢᱮᱱᱟᱜᱼᱟ ᱱᱚᱠ ᱦᱮᱸ ᱟᱫᱚ ᱦᱮᱡ ᱞᱮᱱᱢᱮ ᱰᱤᱥᱠᱟᱭᱩᱱᱴ ᱢᱤᱭᱟᱹᱧ ᱦᱟᱸᱜ ᱛᱷᱚᱲᱟ ᱜᱟᱱ ᱟᱨ ᱟᱹᱰᱤ ᱠᱟᱡᱟᱠ ᱦᱚᱸ ᱵᱟᱹᱧ ᱰᱤᱥᱠᱟᱭᱩᱱᱴ ᱫᱟᱲᱮᱜᱼᱟ ᱪᱮᱫᱟᱜ ᱥᱮ ᱱᱤᱛᱚᱝ ᱥᱚᱵᱮ ᱜᱮ ᱯᱚᱭᱞᱟ ᱵᱳᱭᱥᱟᱠᱷ ᱯᱟᱨᱚᱢ ᱟᱠᱟᱱᱟ ᱟᱨ ᱤᱭᱟᱹ ᱠᱮᱵᱚᱞ ᱢᱟᱞᱤᱧ ᱛᱩᱞᱟᱹᱣ ᱟᱠᱟᱫ ᱟᱵᱟᱝ ᱱᱤᱛᱚᱝ ᱫᱚ ᱚᱱᱟ ᱫᱷᱟᱨ ᱵᱟᱹᱠᱤ ᱵᱟᱠᱚ ᱮᱢᱚᱜ ᱠᱟᱱᱟ ᱟᱨ ᱵᱟᱠᱷᱟᱱ ᱤᱧᱟᱹᱜ ᱦᱚᱸ ᱞᱟᱵᱽ ᱵᱟᱝ ᱦᱩᱭᱩᱜᱚᱜ ᱠᱟᱱᱟ ᱟᱪᱷᱟ ᱫᱚᱥ ᱵᱤᱥ ᱴᱟᱠᱟ ᱫᱚᱦᱟᱜ ᱤᱧ ᱰᱤᱥᱠᱟᱭᱩᱱᱴ ᱢᱮᱭᱟ ᱦᱤᱡᱩᱜ ᱢᱮ ᱟᱢ ᱫᱚ ᱟᱫᱚᱢ ᱵᱩᱠᱤᱝᱼᱟ ᱥᱮ ᱪᱮᱫ ᱦᱮᱸ ᱴᱤᱠᱞᱤ ᱠᱚ ᱢᱮᱱᱟᱜ ᱛᱤᱧᱟᱹ ᱪᱮᱫ ᱞᱮᱠᱟᱱᱟᱜ ᱮᱢ ᱦᱟᱛᱟᱣᱟ ᱴᱤᱠᱞᱤ ᱠᱚ ᱵᱟᱦᱟ ᱜᱟᱰᱟᱨ ᱠᱚ ᱢᱚᱡᱽ ᱢᱚᱡᱽ ᱵᱟᱦᱟᱧ ᱟᱹᱜᱩ ᱟᱠᱟᱫᱼᱟ ᱠᱟᱡᱽᱨᱟ ᱠᱚ ᱚᱱᱟ ᱥᱩᱨᱡᱚ ᱢᱩᱠᱷᱤ ᱵᱟᱦᱟ ᱠᱚ ᱜᱳᱞᱟᱵ ᱵᱟᱦᱟ ᱠᱚ ᱚᱱᱟ ᱡᱷᱩᱱᱠᱟᱹ ᱠᱚ ᱡᱷᱩᱱᱠᱟᱹ ᱵᱟᱦᱟ ᱚᱱᱟ ᱠᱚᱧ ᱟᱹᱜᱩ ᱟᱠᱟᱫᱼᱟ ᱢᱚᱡᱽ ᱢᱚᱡᱽ ᱟᱜ ᱚᱱᱟ ᱥᱩᱫ ᱵᱟᱦᱟ ᱟᱨ ᱵᱟᱯᱞᱟ ᱦᱚᱸ ᱟᱨ ᱟᱹᱛᱩᱨᱮ ᱵᱚᱞᱮ ᱛᱤᱭᱳᱜ ᱟᱠᱟᱱᱟ ᱟᱹᱰᱤ ᱠᱟᱡᱟᱠ ᱟᱫᱚ ᱯᱟᱛᱟ ᱠᱚᱦᱚᱸ ᱫᱚᱦᱚᱭᱮᱫᱟᱹᱧ ᱢᱟ ᱛᱚᱵᱮ ᱫᱚᱦᱚᱭᱢᱮ ᱦᱤᱡᱩᱜ ᱠᱟᱱᱟᱢ ᱚᱠᱟ ᱦᱤᱞᱳᱜ ᱦᱮᱸ